ᱦᱮᱞᱳ ᱟᱪᱪᱷᱟ ᱤᱭᱟᱹ ᱨᱩᱜᱤ ᱫᱚ ᱪᱮᱫ ᱞᱮᱠᱟ ᱢᱮᱱᱟᱭᱟ ᱚ ᱚ ᱚᱠᱟ ᱠᱚᱨᱮᱫ ᱯᱮ ᱧᱮᱞ ᱦᱚᱪᱚ ᱟᱠᱟᱫᱮᱭᱟ ᱚ ᱦᱮᱸ ᱟᱪᱪᱷᱟ ᱦᱮᱸ ᱚᱱᱟᱜᱤᱧ ᱞᱟᱹᱭᱮᱫᱟ ᱤᱭᱟᱹ ᱛᱟᱦᱚᱞᱮ ᱱᱚᱸᱰᱮ ᱦᱚᱥᱯᱤᱴᱟᱞ ᱟᱹᱜᱩᱭᱮᱯᱮᱥᱮ ᱚᱠᱟᱞᱮᱠᱟ ᱠᱟᱱᱟᱭ ᱟᱫᱚ ᱦᱮᱸ ᱦᱮᱞᱳ ᱟᱸᱡᱚᱢᱚᱜ

ᱞᱟᱹᱭᱢᱮ ᱟᱸᱡᱚᱢᱚᱜ ᱠᱟᱱᱟ ᱦᱮᱸ ᱦᱮᱸ ᱦᱳᱭ ᱦᱳᱭ ᱟᱫᱚ ᱚᱱᱟ ᱜᱟᱹᱰᱤ ᱠᱚᱫᱚᱯᱮ ᱧᱟᱢ ᱟᱠᱟᱫᱟ ᱥᱮ ᱱᱚᱸᱰᱮ ᱠᱷᱚᱱᱟᱜ ᱜᱮ ᱠᱳᱞ ᱦᱩᱭᱩᱜᱼᱟ ᱟᱪᱪᱷᱟ ᱟᱪᱪᱷᱟ ᱦᱮᱸ ᱦᱮᱸ ᱚᱱᱟᱜᱮ ᱵᱷᱟᱜᱮᱜᱼᱟ ᱧᱮᱞ ᱦᱩᱭᱩᱜᱼᱟ ᱚᱱᱟ ᱫᱚ ᱟᱫᱚ ᱛᱟᱦᱚᱞᱮ ᱚᱠᱟᱴᱟᱜ ᱦᱚᱨ ᱛᱮᱯᱮ ᱦᱤᱡᱩᱜ ᱠᱟᱱᱟ ᱱᱚᱸᱰᱮ ᱠᱚ ᱞᱟᱹᱭᱮᱫ ᱫᱚ ᱵᱟᱹᱲᱤᱡ ᱜᱮᱭᱟ ᱱᱚᱶᱟ ᱥᱚᱡᱷᱮ ᱦᱚᱨᱫᱚ ᱦᱚᱸ ᱦᱚᱸ ᱠᱟᱹᱴᱤᱡ ᱟᱹᱪᱩᱨᱚᱜ ᱯᱮ ᱦᱮᱸ ᱟᱫᱚ ᱨᱩᱜᱤ ᱫᱚ ᱛᱟᱦᱚᱞᱮ ᱪᱮᱫ ᱞᱮᱠᱟ ᱫᱚ ᱚᱥᱩᱵᱤᱫᱷᱟ ᱫᱚ ᱢᱮᱱᱟᱜ ᱛᱟᱭᱟ ᱚᱱᱟ ᱫᱚ ᱠᱟᱹᱴᱤᱡ ᱞᱟᱹᱭᱟᱹᱧ ᱠᱷᱟᱱ ᱵᱷᱟᱹᱜᱮ ᱠᱚᱜᱼᱟ ᱟᱪᱪᱷᱟ ᱟᱪᱪᱷᱟ ᱦᱮᱸ ᱦᱮᱸ ᱞᱟᱝᱜᱟ ᱪᱟᱵᱟ ᱟᱠᱟᱱᱟᱭ ᱟᱫᱚ ᱟᱵᱚ ᱦᱚᱲ ᱦᱚᱯᱚᱱ ᱫᱚ ᱟᱹᱰᱤ ᱨᱚᱠᱚᱢ ᱜᱮ ᱛᱟᱦᱮᱱ ᱛᱟᱵᱚᱱᱟ ᱟᱫᱚ ᱚᱱᱟ ᱫᱟᱜ ᱥᱩᱱᱩᱢ ᱠᱚᱦᱚᱯᱮ ᱧᱮᱞ ᱵᱟᱲᱟ ᱦᱚᱪᱚ ᱠᱟᱫᱟ ᱥᱮ ᱵᱟᱝᱼᱟ ᱦᱳᱭ ᱦᱳᱭ ᱟᱵᱚ ᱫᱚ ᱚᱱᱟ ᱠᱚᱦᱚᱸ ᱧᱮᱞ ᱞᱟᱹᱠᱛᱤ ᱠᱟᱱᱟ ᱟᱨ ᱰᱟᱠᱛᱟᱨ ᱨᱟᱱ ᱠᱚᱦᱚᱸ ᱞᱟᱜᱟᱣ ᱫᱚ ᱞᱟᱹᱠᱛᱤᱜ ᱠᱟᱱ ᱜᱮᱭᱟ ᱟᱫᱚ ᱢᱮᱱᱟᱜ ᱠᱚᱣᱟ ᱯᱚᱪᱟ ᱟᱢᱨᱮ ᱚᱸᱰᱮ ᱩᱱᱠᱩ ᱚᱱᱟᱲ ᱨᱩᱜᱤ ᱡᱟᱦᱟᱸᱭ ᱠᱚ ᱵᱟᱹᱲᱤᱡ ᱠᱟᱠᱚ ᱩᱱᱠᱩ ᱰᱟᱹᱱ ᱠᱚ ᱚᱸᱰᱮ ᱜᱮᱠᱚ ᱵᱷᱟᱹᱜᱮᱜ ᱠᱟᱱᱟ ᱟᱯᱮ ᱫᱚ ᱦᱚᱭᱛᱳ ᱵᱟᱝᱯᱮ ᱵᱟᱲᱟᱭᱟ ᱚᱸᱰᱮ ᱫᱚ ᱦᱮᱸ ᱦᱮᱸ ᱚᱸᱰᱮ ᱦᱚᱸ ᱤᱫᱤ ᱠᱟᱛᱮᱫ ᱚᱸᱰᱮ ᱫᱚ ᱟᱫᱚ ᱩᱱᱤ ᱢᱤᱫᱴᱟᱱ ᱥᱤᱢ ᱦᱚᱯᱚᱱ ᱦᱮᱸᱫᱮ ᱥᱤᱢ ᱦᱚᱯᱚᱱ ᱟᱨ ᱢᱤᱫ ᱵᱳᱛᱚᱞ ᱯᱟᱹᱣᱨᱟᱹ ᱚᱱᱟ ᱞᱟᱦᱟᱨᱮ ᱞᱟᱜᱟᱜᱼᱟ ᱟᱫᱚ ᱧᱮᱞ ᱞᱮᱠᱷᱟᱱ ᱜᱮᱭ ᱵᱩᱡᱟᱭ ᱥᱟᱹᱨᱤ ᱚᱱᱟ ᱠᱟᱱ ᱛᱟᱭᱟ ᱥᱮ ᱵᱟᱝᱟ ᱩᱱᱤ ᱚᱡᱷᱟ ᱵᱟᱵᱟᱜᱮ ᱵᱩᱡᱟᱭ ᱚᱱᱟ ᱫᱚ ᱦᱮᱸ ᱦᱮᱸ ᱚᱸᱰᱮᱜᱮ ᱡᱚᱢ ᱦᱚᱪᱚᱭᱮᱭᱟᱭ ᱚᱸᱰᱮ ᱡᱚᱢ ᱦᱚᱪᱚᱭᱮᱭᱟᱭ ᱱᱤᱭᱚᱢ ᱠᱚ ᱠᱟᱹᱴᱤᱡ ᱮ ᱞᱮᱭᱟᱭ ᱜᱟᱰᱟ ᱠᱚ ᱯᱟᱨᱚᱢ ᱵᱟᱝ ᱜᱟᱱᱚᱜᱼᱟ ᱟᱫᱚ ᱚᱱᱛᱮ ᱨᱮᱜᱮ ᱵᱟᱢ ᱛᱟᱦᱮᱱᱟ ᱩᱱᱫᱚ ᱢᱤᱫ ᱧᱤᱫᱟᱹ ᱫᱚ ᱦᱳᱮᱸ ᱦᱳᱭ ᱦᱳᱭ ᱦᱳᱭ ᱦᱳᱭ ᱦᱮᱸ ᱦᱮᱸ ᱟᱨ ᱵᱟᱝᱠᱷᱟᱡ ᱚᱸᱰᱮ ᱦᱚᱸ ᱫᱚᱢᱮ ᱠᱚ ᱧᱟᱢᱚᱜᱼᱟ ᱫᱚᱦᱚ ᱠᱟᱠᱚ ᱟᱠᱚ ᱦᱮᱸ ᱦᱮᱸ ᱚᱱᱟᱦᱚᱸ ᱜᱟᱱᱚᱜ ᱜᱮᱭᱟ ᱚᱸᱰᱮ ᱫᱚ ᱯᱚᱭᱥᱟ ᱵᱮᱥᱤ ᱠᱚ ᱦᱟᱛᱟᱣᱟ ᱦᱮᱸ ᱦᱮᱸ ᱦᱮᱸ ᱴᱷᱤᱠ ᱜᱮᱭᱟ ᱵᱟᱱᱟᱨ ᱫᱷᱟᱨᱮᱜᱮ ᱧᱮᱞ ᱫᱚ ᱞᱟᱹᱠᱛᱤᱜ ᱠᱟᱱᱟ ᱦᱮᱱᱟᱜᱼᱟ ᱟᱨ ᱤᱢᱟᱹᱧ ᱢᱮᱛᱟᱵᱚᱱ ᱢᱟᱥᱮ ᱨᱟᱱ ᱢᱩᱨᱜᱟᱹᱱ ᱞᱮᱠᱟ ᱛᱮᱫᱚ ᱟᱹᱞᱤᱧᱟᱜ ᱫᱚ ᱵᱷᱟᱹᱜᱮ ᱜᱮ ᱚᱵᱷᱤᱜᱽᱜᱚᱛᱟ ᱦᱩᱭ ᱟᱠᱟᱱᱟ ᱟᱪᱪᱷᱟ ᱴᱷᱤᱠ ᱜᱮᱭᱟ ᱱᱚᱝᱠᱟ ᱜᱮᱞᱟᱝ ᱨᱚᱯᱚᱲᱟ ᱟᱹᱰᱤ ᱩᱥᱟᱹᱨᱟ ᱛᱟᱦᱞᱮ ᱫᱮᱠᱥᱚᱱ ᱨᱮᱭᱟᱜ ᱵᱮᱵᱚᱥᱛᱷᱟᱭ ᱦᱩᱭᱩᱜᱼᱟ ᱛᱟᱦᱞᱮ ᱱᱚᱸᱰᱮ ᱜᱮᱞᱟᱝ ᱢᱩᱪᱟᱹᱫ ᱠᱮᱫ ᱦᱮᱸ ᱦᱮᱸ ᱴᱷᱤᱠ ᱜᱮᱭᱟ ᱦᱮᱸ ᱦᱮᱸ